ᱤᱧ ᱫᱚ ᱪᱷᱤᱸᱰᱩ ᱮᱱᱮᱡ ᱢᱮᱪᱤᱧ ᱧᱮᱞᱟ ᱱᱚᱣᱟ ᱮᱱᱮᱡ ᱧᱮᱞ ᱨᱮ ᱤᱧ ᱟᱹᱰᱤ ᱨᱟᱹᱥᱠᱟᱹᱧ ᱟᱹᱭᱠᱟᱹᱣᱟ ᱱᱚᱣᱟ ᱮᱱᱮᱡ ᱫᱚ ᱤᱧ ᱫᱚ ᱚᱲᱟᱜ ᱨᱮ ᱢᱮᱱᱟᱜ ᱴᱤᱵᱤ ᱚᱱᱟᱨᱤᱧ ᱧᱮᱞᱟ ᱟᱨ ᱟᱞᱮ ᱚᱲᱟᱜ ᱥᱩᱨ ᱠᱚᱨᱮᱧ ᱪᱮ ᱱᱚᱣᱟ ᱯᱩᱲᱥᱤ ᱠᱚᱨᱤᱱ ᱜᱟᱛᱮ ᱠᱚᱦᱚᱸ ᱪᱮ ᱜᱟᱛᱮ ᱠᱚ ᱥᱟᱶᱛᱮ ᱱᱚᱣᱟ ᱪᱷᱤᱸᱰᱩ ᱮᱱᱮᱡ ᱞᱮ ᱧᱮᱞᱟ ᱟᱨ ᱚᱱᱟ ᱧᱮᱞ ᱠᱟᱛᱮ ᱟᱹᱰᱤ ᱨᱟᱹᱥᱠᱟᱹ ᱞᱮ ᱟᱹᱭᱠᱟᱹᱟᱣᱟ ᱪᱷᱤᱸᱰᱩ ᱮᱱᱮᱡ ᱫᱚ ᱚᱱᱠᱟᱱ ᱮᱱᱮᱡ ᱠᱟᱱᱟ ᱡᱟᱦᱟᱸ ᱫᱚ ᱢᱚᱱᱮ ᱦᱚᱲᱢᱚ ᱵᱩᱫᱽᱫᱷᱤᱼᱫᱤᱥᱟᱹ ᱱᱟᱯᱟᱭᱮ ᱫᱚᱦᱚᱭᱟ ᱪᱷᱤᱸᱰᱩ ᱮᱱᱮᱡ ᱞᱮᱠᱷᱟᱱ ᱦᱚᱲᱢᱚ ᱱᱤᱯᱷᱩᱴ ᱛᱟᱦᱮᱱᱟ ᱡᱟᱦᱟᱱ ᱟᱡᱟᱨ ᱵᱮᱢᱟᱨ ᱠᱚ ᱵᱟᱭ ᱦᱩᱭᱩᱜᱼᱟ ᱚᱱᱟᱛᱮ ᱤᱧ ᱫᱚ ᱵᱟᱹᱲᱛᱤ ᱠᱟᱨ ᱛᱮᱫᱚ ᱪᱷᱤᱸᱰᱩ ᱮᱱᱮᱡ ᱜᱤᱧ ᱧᱮᱞᱟ ᱟᱨ ᱤᱧ ᱦᱚᱸ ᱚᱠᱛᱚᱼᱚᱠᱛᱚ ᱠᱚᱨᱮ ᱟᱛᱳ ᱠᱚᱨᱮ ᱪᱷᱤᱸᱰᱩ ᱦᱩᱧ ᱮᱱᱮᱡ ᱵᱟᱲᱟᱭᱟ ᱪᱷᱤᱸᱰᱩ ᱮᱱᱮᱡ ᱞᱮᱠᱷᱟᱱ ᱦᱚᱲᱢᱚ ᱱᱟᱯᱟᱭ ᱱᱤᱯᱷᱩᱴ ᱛᱟᱦᱮᱱᱟ ᱟᱨ ᱪᱮᱸᱜᱷᱟ ᱟᱹᱭᱠᱟᱹᱣᱚᱜᱼᱟ ᱟᱨ ᱤᱧ ᱨᱤᱱ ᱜᱟᱛᱮ ᱠᱚ ᱥᱟᱶ ᱮᱱᱮᱡ ᱫᱚ ᱟᱹᱰᱤ ᱨᱟᱹᱥᱠᱟᱹᱧ ᱟᱴᱠᱟᱨᱟ